ᱟᱞᱮᱭᱟᱜ ᱜᱷᱟᱨᱚᱧᱡ ᱨᱮ ᱱᱚᱝᱠᱟᱱ ᱟᱹᱰᱤᱜᱟᱱ ᱯᱟᱞᱟᱣ ᱟᱱᱟᱜ ᱥᱮ ᱮᱱᱮᱢ ᱟᱱᱟᱜ ᱡᱤᱱᱤᱥᱠᱩ ᱢᱮᱱᱟᱜᱼᱟ ᱱᱚᱣᱟ ᱫᱚ ᱟᱞᱮᱭᱟᱜ ᱜᱷᱟᱨᱚᱧᱡ ᱨᱮ ᱱᱤᱛ ᱦᱟᱹᱵᱤᱡ ᱦᱚᱞᱮ ᱯᱟᱞᱟᱣ ᱢᱟᱱᱟᱣ ᱤᱫᱤᱭᱮᱫ ᱜᱮᱭᱟ ᱡᱮᱞᱮᱠᱟ ᱟᱞᱮᱫᱚ ᱟᱞᱮᱨᱮᱱ ᱫᱟᱫᱟ ᱦᱟᱲᱟᱢ ᱛᱟᱠᱩ ᱴᱷᱮᱱᱠᱷᱚᱱᱞᱮ ᱵᱟᱲᱟᱭ ᱟᱹᱜᱩ ᱟᱠᱟᱫᱟ ᱵᱚᱸᱜᱟ ᱵᱩᱨᱩ ᱨᱮᱭᱟᱜ ᱠᱟᱛᱷᱟ ᱱᱚᱣᱟ ᱦᱚᱸ ᱞᱮ ᱯᱟᱞᱟᱣᱮᱫ ᱜᱮᱭᱟ ᱟᱨ ᱠᱩᱲᱤ ᱜᱤᱫᱨᱟᱹ ᱠᱚᱦᱚᱸ ᱚᱲᱟᱜ ᱨᱮᱭᱟᱜ ᱡᱟᱦᱟᱸ ᱠᱟᱹᱢᱤ ᱦᱚᱨᱟᱠᱩ ᱢᱮᱱᱟᱜ ᱚᱱᱟᱦᱚᱸ ᱩᱱᱠᱩᱴᱷᱮᱱ ᱠᱷᱚᱱ ᱪᱤᱫᱠᱟᱛᱮᱜ ᱧᱤᱛᱚᱜᱦᱚᱸ ᱚᱱᱟᱠᱟᱹᱢᱤ ᱦᱚᱨᱟᱞᱮ ᱢᱟᱱᱟᱣ ᱤᱫᱤᱭᱮᱫ ᱜᱮᱭᱟ